ᱡᱚᱦᱟᱨ ᱡᱚᱦᱟᱨ ᱜᱚᱢᱠᱮ ᱦᱳᱭ ᱟᱹᱞᱤᱧᱟᱜ ᱧᱩᱛᱩᱢ ᱫᱚ ᱦᱟᱸᱜ ᱥᱩᱥᱤᱞ ᱦᱟᱸᱥᱫᱟ ᱥᱩᱥᱤᱞ ᱠᱩᱢᱟᱨ ᱦᱟᱸᱥᱫᱟ ᱦᱮᱸ ᱦᱮᱸ ᱟᱪᱪᱷᱟ ᱦᱮᱸ ᱦᱮᱸ ᱦᱮᱸ ᱦᱮᱸ ᱟᱪᱪᱷᱟ ᱦᱳᱭ ᱦᱮᱸ ᱟᱫᱚ ᱚᱱᱟᱜᱮ ᱠᱚᱨᱪᱟ ᱵᱷᱚᱨᱪᱟ ᱵᱷᱟᱲᱟ ᱠᱚ ᱪᱮᱫ ᱞᱮᱠᱟ ᱞᱟᱜᱟᱜ ᱠᱟᱱᱟ ᱢᱤᱫ ᱦᱚᱲᱟᱜ ᱦᱮᱸ ᱥᱮ ᱦᱮᱸ ᱦᱮᱸ ᱦᱮᱸ ᱦᱮᱸ ᱟᱪᱪᱷᱟ ᱦᱮᱸ ᱢᱳᱴᱟᱢᱩᱴᱤ ᱚᱱᱠᱟ ᱫᱚ ᱜᱟᱹᱲᱤ ᱱᱟᱦᱟᱜ ᱛᱤᱱ ᱢᱟᱨᱟᱝ ᱟᱜ ᱪᱟᱞᱟᱜᱼᱟ ᱢᱳᱴᱟᱢᱩᱴᱤ ᱠᱟᱹᱴᱤᱡ ᱜᱟᱹᱲᱤ ᱥᱮ ᱥᱮᱬᱟ ᱜᱟᱹᱲᱤ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱫᱚ ᱚᱱᱟᱜᱮ ᱦᱟᱸᱜ ᱠᱟᱛᱷᱟ ᱦᱩᱭᱩᱜ ᱠᱟᱱᱟ ᱟᱫᱚ ᱩᱱᱠᱩ ᱦᱚᱸ ᱠᱟᱹᱡ ᱠᱷᱚᱵᱚᱨ ᱞᱟᱹᱭ ᱧᱚᱜ ᱟᱠᱚ ᱦᱩᱭᱩᱜᱼᱟ ᱡᱮ ᱵᱟᱝ ᱜᱟᱹᱲᱤ ᱱᱚᱸᱰᱮ ᱠᱷᱚᱱ ᱪᱟᱞᱟᱜ ᱠᱟᱱᱟ ᱢᱮᱱᱛᱮ ᱟᱨᱚ ᱵᱟᱝᱠᱷᱟᱱ ᱦᱩᱱᱟᱹᱜ ᱮᱢᱱᱤᱛᱮᱢᱟ ᱠᱷᱚᱵᱚᱨ ᱱᱟᱦᱟᱜ ᱵᱟᱝ ᱧᱟᱢᱚᱜ ᱟᱥᱮ ᱮᱱᱠᱷᱟᱱ ᱦᱮᱸ ᱦᱮᱸ ᱠᱷᱚᱵᱚᱨ ᱠᱟᱹᱪ ᱞᱟᱹᱭ ᱧᱚᱜ ᱟᱠᱚ ᱦᱳᱭᱚᱳᱜᱼᱟ ᱛᱟᱦᱚᱞᱮ ᱟᱢ ᱦᱮᱸ ᱦᱮᱸ ᱛᱟᱦᱚᱞᱮ ᱟᱹᱵᱤᱱᱟᱜ ᱤᱭᱟᱹ ᱛᱚ ᱱᱟᱦᱟᱜ ᱚᱠᱟ ᱚᱠᱟ ᱠᱚᱨᱮᱜ ᱫᱟᱲᱟᱱ ᱦᱩᱭᱩᱜᱼᱟ ᱦᱟᱸᱜ ᱦᱮᱸ ᱥᱮ ᱚᱠᱟ ᱚᱠᱟ ᱡᱟᱭᱜᱟ ᱠᱚ ᱫᱟᱲᱟᱱ ᱦᱩᱭᱩᱜᱼᱟ ᱦᱮᱸ ᱦᱮᱸ ᱢᱤᱫ ᱫᱤᱱ ᱨᱮ ᱨᱩᱭᱟᱹᱲ ᱦᱩᱭᱩᱜᱼᱟ ᱦᱮᱸ ᱦᱮᱸ ᱟᱪᱪᱷᱟ ᱚᱱᱟ ᱥᱩᱨ ᱨᱮ ᱚᱠᱟ ᱠᱚ ᱚᱱᱠᱟ ᱜᱮ ᱦᱟᱸᱜ ᱢᱟᱱᱮ ᱟᱵᱚ ᱥᱟᱱᱛᱟᱲ ᱥᱚᱢᱟᱡᱽ ᱨᱮᱱᱟᱜ ᱞᱩᱜᱩᱼᱵᱩᱨᱩ ᱟᱨ ᱪᱮᱫ ᱥᱤᱛᱟᱹ ᱱᱟᱞᱟ ᱠᱚ ᱥᱮ ᱪᱮᱫ ᱠᱚ ᱦᱟᱸᱜ ᱢᱮᱱᱟᱜᱼᱟ ᱥᱮ ᱪᱮᱛᱟ ᱱᱤᱡᱮᱢᱟ ᱦᱟᱜ ᱵᱟᱝ ᱵᱟᱲᱟᱭ ᱦᱩᱭ ᱠᱟᱱᱟ ᱱᱚᱝᱠᱟ ᱥᱮ ᱦᱮᱸ ᱦᱮᱸ ᱦᱮᱸ ᱟᱨ ᱛᱟᱦᱚᱞᱮ ᱚᱱᱠᱟ ᱫᱚ ᱦᱟᱸᱜ ᱢᱳᱴᱟᱢᱩᱴᱤ ᱡᱩᱫᱤ ᱵᱚᱱ ᱪᱟᱞᱟᱜ ᱠᱟᱱᱟ ᱦᱟᱸᱜ ᱵᱟᱥᱛᱮ ᱮᱱᱠᱷᱟᱱ ᱦᱟᱸᱜ ᱟᱵᱚ ᱢᱟᱱᱮ ᱠᱤ ᱚᱱᱠᱟ ᱫᱷᱩᱛᱤ ᱠᱚ ᱦᱚᱨᱚᱜ ᱠᱟᱛᱮᱫ ᱥᱮ ᱯᱮᱱᱴ ᱡᱟᱢᱟ ᱦᱚᱨᱚᱜ ᱠᱟᱛᱮᱫ ᱚᱱᱠᱟ ᱥᱩᱴᱵᱩᱴ ᱠᱟᱛᱮᱫ ᱚᱸᱰᱮ ᱦᱟᱸᱜ ᱥᱤᱥᱴᱮᱢ ᱚᱸᱰᱮ ᱢᱟ ᱵᱟᱝ ᱪᱟᱞᱟᱣ ᱵᱟᱲᱟ ᱦᱩᱭ ᱠᱟᱱᱟ ᱛᱟᱦᱚᱞᱮ ᱪᱮᱫᱠᱟ ᱠᱟᱛᱮᱫ ᱟᱯᱮ ᱪᱟᱞᱟᱣ ᱵᱟᱲᱟ ᱠᱟᱱᱟ ᱚᱱᱟ ᱦᱟᱸᱜ ᱠᱟᱹᱡ ᱞᱟᱹᱭ ᱵᱤᱱ ᱦᱮᱸ ᱥᱮ ᱟᱪᱪᱷᱟ ᱦᱮᱸ ᱦᱮᱸ ᱦᱮᱸ ᱦᱮᱸ ᱦᱮᱸ ᱦᱳᱭ ᱦᱳᱭ ᱦᱳᱭ ᱦᱳᱭ ᱦᱮᱸ ᱦᱮᱸ ᱥᱟᱹᱲᱤ ᱠᱚᱦᱚᱸ ᱠᱩᱲᱤ ᱦᱚᱯᱚᱱ ᱠᱚ ᱦᱮᱸ ᱟᱪᱪᱷᱟ ᱟᱵᱚᱣᱟᱜ ᱥᱟᱱᱛᱟᱲ ᱥᱟᱶᱛᱟ ᱨᱮᱱ ᱵᱚᱸᱜᱟᱼᱵᱩᱨᱩ ᱠᱚᱢᱟ ᱡᱟᱦᱟᱸ ᱜᱮᱵᱚᱱ ᱟᱵᱚ ᱱᱚᱛᱮ ᱨᱮ ᱡᱟᱦᱮᱨ ᱵᱚᱸᱜᱟ ᱠᱚᱨᱮ ᱦᱩᱱᱟᱹᱜ ᱥᱤᱢ ᱵᱩᱥᱟᱹᱜ ᱠᱚᱵᱚᱱ ᱵᱚᱸᱜᱟ ᱠᱚᱣᱟ ᱮᱱᱠᱷᱟᱱ ᱚᱸᱰᱮ ᱞᱩᱜᱩᱼᱵᱩᱨᱩ ᱨᱮᱫᱚ ᱱᱟᱦᱟᱜ ᱪᱮᱫᱠᱟ ᱥᱤᱢ ᱵᱩᱥᱟᱹᱜ ᱜᱮᱵᱚᱱ ᱵᱚᱸᱜᱟ ᱠᱚᱣᱟ ᱥᱮ ᱞᱟᱹᱰᱩ ᱢᱤᱴᱷᱟᱹᱭ ᱟᱨ ᱢᱟᱹᱪᱱᱤ ᱠᱚ ᱮᱢᱟᱱ ᱠᱚᱜᱮ ᱦᱟᱜ ᱵᱚᱱ ᱵᱚᱸᱜᱟᱭᱟ ᱦᱮᱸ ᱦᱮᱸ ᱦᱮᱸ ᱦᱮᱸ ᱦᱳᱭ ᱦᱳᱭ ᱟᱞᱮᱭᱟᱜ ᱢᱟ ᱦᱟᱸᱜ ᱦᱮᱸ ᱦᱮᱸ ᱟᱞᱮᱢᱟ ᱱᱟᱦᱟᱜ ᱚᱸᱰᱮ ᱵᱟᱞᱮ ᱪᱟᱞᱟᱣ ᱵᱟᱲᱟ ᱟᱠᱟᱱᱟ ᱯᱨᱚᱛᱷᱚᱢ ᱵᱟᱨ ᱱᱟᱦᱟᱜ ᱞᱮ ᱪᱟᱞᱟᱜᱼᱟ ᱟᱹᱵᱤᱱ ᱱᱟᱦᱟᱜ ᱜᱟᱹᱲᱤ ᱡᱟᱦᱟᱸ ᱵᱤᱱ ᱥᱟᱯᱲᱟᱣ ᱟᱠᱟᱫ ᱛᱟᱵᱚᱱᱟ ᱟᱫᱚ ᱚᱱᱟᱛᱮ ᱦᱟᱸᱜ ᱢᱮᱱ ᱦᱩᱭᱩᱜ ᱠᱟᱱᱟ ᱡᱮ ᱚᱱᱟ ᱜᱟᱹᱲᱤᱛᱮ ᱪᱟᱞᱟᱜ ᱠᱷᱟᱱᱢᱟ ᱟᱫᱚ ᱚᱸᱰᱮ ᱜᱮᱵᱚᱱ ᱪᱮᱫᱭᱟ ᱡᱟᱦᱟᱱᱟᱜ ᱚᱱᱠᱟ ᱦᱟᱜ ᱟᱵᱚ ᱢᱟᱱᱮ ᱡᱤᱣᱮᱫ ᱡᱤᱵᱚᱱ ᱨᱮᱱᱟᱜ ᱦᱟᱸᱜ ᱱᱟᱯᱟᱭᱛᱮ ᱛᱟᱦᱮᱱ ᱞᱟᱹᱜᱤᱫᱢᱟ ᱱᱟᱦᱟᱜ ᱜᱚᱸᱰ ᱵᱟᱠᱷᱮᱲ ᱢᱟᱱᱟᱣ ᱦᱩᱭᱩᱜ ᱜᱮᱭᱟ ᱦᱮᱸ ᱥᱮ ᱟᱨ ᱡᱩᱫᱤ ᱱᱟᱦᱟᱜ ᱵᱚᱱ ᱢᱟᱹᱱᱥᱤᱠᱟ ᱯᱟᱞᱮ ᱠᱤ ᱵᱚᱸᱜᱟᱼᱵᱩᱨᱩ ᱴᱷᱮᱱ ᱟᱵᱚ ᱡᱚᱠᱷᱚᱱ ᱵᱚᱱ ᱜᱚᱸᱰᱚᱜᱼᱟ ᱡᱚᱦᱟᱨᱚᱜᱼᱟ ᱮᱱᱠᱷᱟᱡ ᱫᱚ ᱪᱮᱫ ᱞᱮᱠᱟ ᱵᱚᱱ ᱢᱮᱱᱮᱜᱼᱟ ᱡᱮ ᱵᱟᱝᱢᱟ ᱢᱤᱫᱴᱟᱹᱱ ᱟᱨᱟᱜ ᱥᱟᱹᱰᱤᱧ ᱮᱢᱚᱜᱼᱟ ᱥᱮ ᱞᱟᱹᱰᱩ ᱢᱤᱴᱷᱟᱹᱭ ᱥᱮ ᱪᱮᱫᱠᱟ ᱚᱱᱟ ᱠᱚ ᱠᱟᱛᱷᱟ ᱜᱮ ᱦᱟᱸᱜ ᱢᱮᱱ ᱦᱩᱭᱩᱜ ᱠᱟᱱ ᱛᱟᱦᱮᱱᱟ ᱦᱮᱸ ᱦᱮᱸ ᱦᱮᱸ ᱟᱪᱪᱷᱟ ᱴᱷᱤᱠ ᱜᱮᱭᱟ ᱛᱟᱦᱚᱞᱮ ᱜᱚᱢᱠᱮ ᱦᱟᱸᱜ ᱟᱫᱚ ᱟᱹᱵᱤᱱᱟᱜ ᱠᱟᱛᱷᱟ ᱞᱮᱠᱟ ᱛᱮᱜᱮ ᱦᱟᱸᱜ ᱛᱟᱦᱚᱞᱮ ᱥᱟᱯᱲᱟᱣ ᱠᱟᱱ ᱛᱟᱵᱚᱱᱟᱞᱮ ᱦᱮᱸ ᱥᱮ ᱟᱨ ᱡᱟᱦᱟᱸ ᱛᱤᱱᱟᱹᱜ ᱱᱟᱦᱟᱜ ᱠᱷᱚᱨᱪᱟ ᱯᱷᱚᱨᱪᱟ ᱠᱚ ᱞᱟᱜᱟᱣ ᱠᱟᱱ ᱛᱟᱵᱚᱱᱟ ᱦᱮᱸ ᱥᱮ ᱮᱱᱠᱷᱟᱱᱱ ᱚᱱᱟ ᱠᱚ ᱦᱟᱸᱜ ᱡᱚᱛᱚ ᱥᱟᱯᱲᱟᱣ ᱦᱩᱭᱩᱜᱼᱟ ᱟᱨ ᱴᱷᱤᱠ ᱜᱮᱭᱟ ᱮᱱᱠᱷᱟᱱ ᱛᱮᱦᱮᱧ ᱫᱚ ᱤᱱᱠᱟᱹ ᱜᱮ ᱢᱟ ᱡᱚᱦᱟᱨ ᱜᱮ ᱦᱮᱸ ᱥᱮ ᱦᱮᱸ